ᱤᱧᱫᱚ ᱡᱟᱦᱟᱸ ᱥᱮᱫ ᱜᱤᱧ ᱪᱟᱞᱟᱣ ᱟᱠᱟᱱᱟ ᱢᱮᱱᱠᱷᱟᱱ ᱤᱧᱴᱷᱮᱱ ᱫᱚ ᱦᱚᱲ ᱞᱮᱠᱟ ᱫᱚ ᱠᱮᱢᱮᱨᱟ ᱛᱤᱧᱫᱚ ᱵᱟᱹᱱᱩᱜ ᱟᱠᱟᱜᱼᱟ ᱢᱮᱱᱠᱷᱟᱱ ᱤᱧᱴᱷᱮᱱ ᱫᱚ ᱢᱚᱵᱟᱭᱤᱞᱜᱮ ᱦᱮᱱᱟᱜᱼᱟ ᱮᱱᱠᱷᱟᱱ ᱤᱧᱫᱚ ᱡᱟᱦᱟᱸ ᱢᱟᱱᱮ ᱮᱴᱟᱜ ᱫᱤᱥᱚᱢ ᱠᱚ ᱡᱮᱥᱮ ᱦᱩᱭᱱᱟ ᱠᱳᱞᱠᱟᱛᱟ ᱡᱮᱥᱮ ᱦᱩᱭᱱᱟ ᱳᱲᱤᱥᱟ ᱯᱩᱨᱤ ᱚᱸᱰᱮ ᱪᱟᱞᱟᱣ ᱠᱟᱛᱮ ᱤᱧᱤᱧ ᱯᱷᱚᱴᱚᱭᱟ ᱫᱚ ᱤᱧᱫᱚ ᱢᱚᱵᱟᱭᱤᱞ ᱠᱮᱢᱮᱨᱟ ᱛᱮᱜᱮᱧ ᱯᱷᱚᱴᱚᱭᱟ ᱦᱚᱲ ᱠᱚ ᱞᱮᱠᱟ ᱠᱮᱱᱚᱱ ᱠᱮᱢᱮᱨᱟ ᱵᱟᱠᱷᱟᱱ ᱡᱟᱦᱟᱱᱟᱜ ᱜᱮ ᱚᱱᱟ ᱠᱚᱛᱮ ᱫᱚ ᱵᱟᱹᱧ ᱯᱷᱚᱴᱚᱭᱟ ᱤᱧᱫᱚ ᱤᱧᱟᱹᱜ ᱫᱚ ᱯᱷᱳᱱ ᱠᱮᱢᱮᱨᱟ ᱜᱮ ᱚᱱᱟ ᱛᱮᱜᱮᱧ ᱯᱷᱚᱴᱚᱭᱟ ᱟᱨ ᱮᱱᱠᱷᱟᱱ ᱫᱚ ᱚᱲᱟᱜ ᱨᱮ ᱦᱮᱡ ᱠᱟᱛᱮᱱᱤᱧ ᱩᱫᱩᱜ ᱟᱠᱚᱣᱟ ᱫᱮᱠᱷᱟᱣ ᱟᱠᱚᱣᱟᱧ ᱡᱮ ᱱᱚᱜᱼᱚ ᱱᱚᱸᱰᱮᱧ ᱪᱟᱞᱟᱣ ᱞᱮᱱᱟ ᱢᱮᱱᱛᱮ ᱯᱷᱳᱴᱳ ᱞᱟᱹᱜᱤᱫᱼᱛᱮ ᱟᱨ ᱡᱚᱛᱚ ᱦᱚᱲ ᱴᱷᱮᱱ ᱠᱮᱢᱮᱨᱟ ᱛᱟᱦᱮᱱᱟ ᱤᱧᱴᱷᱮᱱ ᱫᱚ ᱵᱟᱹᱱᱩᱜᱼᱟ ᱢᱮᱱᱠᱷᱟᱱ ᱫᱚ ᱤᱧᱫᱚ ᱢᱟᱱᱮ ᱯᱷᱳᱱ ᱠᱮᱢᱮᱨᱟ ᱛᱮᱜᱮ ᱤᱧ ᱡᱟᱦᱟᱸ ᱨᱮᱜᱮᱧ ᱪᱟᱞᱟᱜᱼᱟ ᱚᱸᱰᱮᱜᱤᱧ ᱯᱷᱳᱴᱚᱭᱟ ᱟᱨ ᱚᱲᱟᱜ ᱨᱤᱧ ᱫᱮᱠᱷᱟᱣ ᱟᱠᱚᱣᱟ ᱧᱮᱞᱯᱮ ᱱᱚᱜᱼᱚᱭ ᱱᱚᱸᱰᱮᱧ ᱪᱟᱞᱟᱣ ᱞᱮᱱᱟ ᱢᱮᱱᱛᱮ ᱢᱮᱱᱠᱷᱟᱱ ᱫᱚ ᱟᱨ ᱯᱷᱤᱨᱤᱧ ᱪᱤᱠᱟᱹᱭᱟ ᱪᱟᱞᱟᱜᱼᱟᱹᱧ ᱚᱱᱞᱟᱭᱤᱱ ᱥᱮᱱᱴᱟᱨ ᱚᱸᱰᱮ ᱠᱷᱚᱱᱜᱤᱧ ᱚᱰᱳᱠ ᱦᱚᱪᱚᱭᱟ ᱤᱧᱴᱷᱮᱱ ᱫᱚ ᱚᱲᱟᱜ ᱨᱮᱦᱚᱸ ᱞᱮᱯᱴᱚᱯ ᱵᱟᱹᱱᱩᱜᱼᱟ ᱵᱟᱠᱷᱟᱱ ᱫᱚ ᱠᱚᱢᱯᱤᱭᱩᱴᱟᱨ ᱛᱤᱧ ᱵᱟᱹᱱᱩᱜ ᱟᱹᱛᱤᱧ ᱚᱱᱟᱛᱮ ᱤᱧᱫᱚ ᱡᱟᱦᱟᱸ ᱠᱮᱯᱷᱮ ᱠᱚᱨᱮᱜᱮ ᱪᱟᱞᱟᱣ ᱠᱟᱛᱮᱧ ᱚᱰᱳᱠ ᱦᱚᱪᱚᱭᱟ ᱯᱷᱚᱴᱳ ᱟᱨᱤᱧ ᱯᱷᱨᱮᱢ ᱦᱚᱪᱚᱭᱟ ᱟᱨ ᱚᱱᱠᱟᱜᱮ ᱟᱨᱦᱚᱸ ᱱᱟᱣᱟ ᱱᱟᱣᱟ ᱡᱟᱭᱜᱟᱧ ᱪᱟᱞᱟᱜᱼᱟ ᱚᱱᱠᱟᱜᱮ ᱯᱷᱳᱱ ᱠᱮᱢᱮᱨᱟ ᱜᱮᱛᱤᱧ ᱤᱧᱟᱹᱜᱼᱢᱟ ᱚᱱᱟ ᱛᱮᱜᱮᱧ ᱯᱷᱚᱴᱳᱭᱟ ᱚᱱᱟ ᱛᱮᱜᱮᱧ ᱠᱩᱥᱤ ᱠᱚᱜᱼᱟ ᱟᱨ ᱡᱟᱦᱟᱸᱭ ᱴᱷᱮᱱ ᱠᱮᱢᱮᱨᱟ ᱦᱮᱱᱟᱜᱼᱟ ᱩᱱᱠᱩ ᱫᱚᱠᱚ ᱠᱮᱢᱮᱨᱟ ᱛᱮᱜᱮ ᱠᱚ ᱯᱷᱚᱴᱳᱭᱟ ᱢᱮᱱᱠᱷᱟᱱ ᱤᱧᱫᱚ ᱵᱟᱝᱜᱮ ᱚᱱᱟᱜᱮ